ᱡᱮᱢᱚᱱ ᱞᱟᱦᱟ ᱥᱚᱢᱚᱭ ᱨᱮ ᱥᱟᱫᱚᱢ ᱱᱤᱭᱮ ᱫᱚ ᱥᱩᱫᱩ ᱫᱚᱨᱠᱟᱨ ᱛᱟᱦᱮᱸ ᱠᱟᱱᱟ ᱨᱟᱡᱟ ᱵᱟ ᱨᱟᱱᱤ ᱵᱟ ᱥᱮ ᱥᱚᱼᱢᱚᱱᱛᱨᱤ ᱛᱚ ᱱᱤᱛᱳᱜ ᱞᱟᱦᱟ ᱡᱩᱜᱽ ᱨᱮᱱᱟᱜ ᱠᱟᱛᱷᱟ ᱛᱟᱦᱮᱸ ᱠᱟᱱᱟ ᱱᱚᱣᱟ ᱛᱚ ᱱᱤᱛᱳᱜ ᱱᱤᱭᱟᱹ ᱤᱫᱟᱱᱤᱝ ᱡᱩᱜᱽ ᱨᱮ ᱮᱢᱚᱱ ᱯᱚᱨᱤᱥᱛᱷᱤᱛᱤ ᱨᱮ ᱪᱟᱞᱟᱜ ᱠᱟᱱᱟ ᱡᱮᱢᱚᱱ ᱥᱟᱫᱚᱢ ᱫᱚ ᱡᱟᱦᱟᱸᱭ ᱠᱚ ᱫᱮᱡ ᱫᱟᱲᱮᱭᱟᱜᱼᱟ ᱥᱮᱠᱚ ᱫᱩᱲᱩᱵ ᱫᱟᱲᱮᱭᱟᱜᱟ ᱥᱮ ᱡᱟᱦᱟᱸᱭ ᱜᱮᱢ ᱪᱟᱞᱟᱣ ᱫᱟᱲᱭᱟᱜᱼᱟ ᱮᱢᱚᱱ ᱠᱤ ᱠᱷᱟᱹᱞᱤ ᱥᱟᱫᱚᱢ ᱟᱢᱟᱜ ᱱᱤᱡᱮᱥᱥᱚ ᱱᱤᱡᱮᱥᱥᱚ ᱢᱚᱛᱚ ᱨᱮᱢ ᱪᱟᱞᱟᱣᱮ ᱠᱷᱟᱡ ᱡᱮᱢᱚᱱ ᱱᱤᱡᱮᱨ ᱥᱟᱫᱚᱢ ᱞᱮᱠᱟᱭ ᱛᱟᱦᱮᱸ ᱞᱮᱱ ᱠᱷᱟᱡ ᱥᱮ ᱢᱟᱱᱟᱣ ᱵᱟᱛᱟᱣ ᱪᱚᱢ ᱵᱟᱰᱟᱭ ᱠᱷᱟᱡ ᱥᱟᱫᱚᱢᱟᱜ ᱛᱟᱦᱚᱞᱮ ᱜᱮᱢ ᱫᱮᱡ ᱫᱟᱲᱮᱭᱟᱜᱼᱟ ᱥᱮ ᱥᱟᱫᱚᱢ ᱨᱮ ᱫᱮᱡ ᱠᱟᱛᱮᱫ ᱟᱭᱢᱟ ᱠᱤᱪᱷᱩ ᱠᱟᱹᱢᱤ ᱠᱚᱨᱟᱣ ᱥᱚᱢᱵᱷᱚᱵ ᱡᱮᱢᱚᱱ ᱠᱤ ᱥᱟᱫᱚᱢ ᱨᱮ ᱫᱮᱡ ᱠᱟᱛᱮᱫ ᱵᱮᱵᱥᱟᱭ ᱥᱮ ᱥᱟᱫᱚᱢ ᱨᱮ ᱫᱮᱡ ᱠᱟᱛᱮᱫ ᱡᱟᱦᱟᱱᱟᱜ ᱡᱤᱱᱤᱥᱼᱯᱚᱛᱨᱚ ᱠᱤᱨᱤᱧ ᱥᱮ ᱥᱟᱫᱚᱢ ᱨᱮ ᱫᱮᱡ ᱠᱟᱛᱮᱫ ᱡᱟᱦᱟᱸ ᱥᱮᱫ ᱮᱢ ᱪᱟᱞᱟᱣᱮᱱᱟ ᱥᱟᱫᱚᱢ ᱨᱮ ᱫᱮᱡ ᱠᱟᱛᱮᱫ ᱡᱟᱦᱟᱱᱟᱜ ᱮᱢ ᱟᱹᱜᱩᱭᱮᱫᱟ ᱤᱫᱤᱭᱮᱫᱟᱢ ᱢᱮᱱᱠᱷᱟᱱ ᱥᱟᱫᱚᱢ ᱨᱮ ᱫᱮᱡ ᱠᱟᱛᱮᱫ ᱚᱱᱮᱠ ᱠᱤᱪᱷᱩ ᱜᱮ ᱩᱱᱱᱚᱛᱤ ᱦᱩᱭ ᱫᱟᱲᱭᱟᱜᱼᱟ ᱥᱟᱫᱚᱢ ᱨᱮ ᱫᱮᱡ ᱠᱟᱛᱮᱫ ᱡᱮᱢᱚᱱ ᱱᱤᱛᱳᱜ ᱱᱚᱣᱟ ᱡᱩᱜᱽᱨᱮ ᱧᱮᱞᱚᱜ ᱠᱟᱱᱟ ᱟᱞᱮ ᱥᱚᱢᱚᱭ ᱨᱮ ᱡᱟᱦᱟᱸᱞᱮ ᱵᱟᱰᱟᱭ ᱠᱟᱫᱟ ᱥᱟᱫᱚᱢ ᱨᱮ ᱫᱮᱡ ᱠᱟᱛᱮᱫ ᱞᱮ ᱧᱮᱞ ᱠᱟᱜ ᱠᱚᱣᱟ ᱜᱩᱲᱜᱩ ᱫᱷᱤᱨᱤ ᱠᱚ ᱟᱹᱠᱷᱨᱤᱧᱟ ᱥᱮ ᱵᱟᱨᱦᱮ ᱥᱮᱡ ᱠᱷᱚᱡ ᱦᱚᱲᱠᱚ ᱦᱤᱡᱩᱜᱼᱟ ᱟᱝᱴᱤ ᱠᱚᱠᱚ ᱟᱹᱠᱷᱨᱤᱧᱟ ᱡᱮ ᱡᱟᱹᱥᱛᱤ ᱡᱟᱹᱥᱛᱤ ᱥᱟᱺᱜᱤᱧ ᱠᱷᱚᱡ ᱛᱚ ᱚᱱᱟᱠᱚ ᱟᱹᱠᱷᱨᱤᱧ ᱠᱟᱛᱮᱫ ᱟᱨᱠᱤ ᱤᱱᱠᱟᱢ ᱵᱟ ᱨᱚᱡᱽᱜᱟᱨ ᱦᱩᱭ ᱫᱟᱲᱮᱭᱟᱜᱼᱟ ᱥᱟᱫᱚᱢ ᱨᱮ ᱫᱮᱡ ᱠᱟᱛᱮᱫ